ᱱᱤᱛᱳᱜᱼᱟᱜ ᱥᱚᱢᱚᱭ ᱨᱮᱫᱚ ᱪᱟᱥᱵᱟᱥ ᱵᱟᱰᱟᱭᱚᱜ ᱟᱹᱰᱤ ᱟᱞᱜᱟᱭᱮᱱᱟ ᱠᱤᱭᱩᱠᱤ ᱱᱮᱛᱟᱨᱟᱜ ᱡᱩᱜᱽ ᱨᱮᱫᱚ ᱟᱵᱚᱣᱟᱜ ᱛᱤ ᱠᱚᱨᱮ ᱯᱷᱳᱱ ᱠᱚᱵᱚᱱ ᱥᱟᱵ ᱮᱫᱟ ᱚᱱᱟᱛᱮ ᱟᱹᱰᱤᱜᱟᱱ ᱪᱤᱡᱽ ᱵᱟᱰᱟᱭᱚᱜ ᱠᱟᱱᱟ ᱪᱟᱥᱵᱟᱥ ᱪᱮᱫ ᱞᱮᱠᱟ ᱦᱩᱭᱩᱜᱼᱟ ᱚᱱᱟ ᱠᱚᱵᱚᱱ ᱵᱟᱰᱟᱭ ᱫᱟᱲᱮᱭᱟᱜ ᱠᱟᱱᱟ ᱦᱟᱹᱠᱩ ᱪᱟᱥ ᱚᱱᱟᱵᱚᱱ ᱴᱷᱤᱠᱟᱹ ᱫᱟᱲᱮᱭᱟᱜ ᱠᱟᱱᱟ ᱪᱮᱫ ᱞᱮᱠᱟᱵᱚᱱ ᱮᱢᱟ ᱠᱚᱣᱟ ᱪᱟᱨᱟ ᱠᱚ ᱛᱤᱱᱟᱹᱜ ᱠᱚ ᱮᱢᱟ ᱠᱚᱣᱟ ᱪᱟᱨᱟ ᱠᱚ ᱚᱱᱟᱠᱚ ᱡᱚᱛᱚᱱᱟᱜ ᱞᱟᱹᱭ ᱮᱫᱟᱠᱚ ᱰᱟᱹᱝᱨᱤ ᱠᱚ ᱪᱮᱫ ᱞᱮᱠᱟ ᱠᱚ ᱯᱟᱞᱟᱣ ᱠᱚᱣᱟ ᱪᱮᱫ ᱪᱟᱨᱟ ᱠᱚ ᱮᱢ ᱪᱟᱹᱦᱤᱭᱮ ᱪᱮᱫ ᱨᱟᱱ ᱠᱚ ᱮᱢ ᱪᱟᱹᱦᱤᱭᱮ ᱚᱱᱟᱦᱚᱸ ᱵᱟᱰᱟᱭᱚᱜ ᱠᱟᱱᱟ ᱥᱤᱢ ᱠᱚ ᱯᱚᱞᱴᱨᱤ ᱥᱤᱢ ᱠᱚ ᱪᱮᱫ ᱞᱮᱠᱟᱵᱚᱱ ᱫᱚᱦᱚ ᱠᱚᱣᱟ ᱚᱱᱟᱦᱚᱸ ᱡᱚᱛᱚ ᱤᱱᱴᱟᱨᱱᱮᱴ ᱢᱟᱫᱽᱫᱷᱚᱢ ᱛᱮᱵᱚᱱ ᱵᱟᱰᱟᱭ ᱫᱟᱲᱮᱭᱟᱜ ᱠᱟᱱᱟ ᱚᱱᱟᱛᱮ ᱪᱟᱥᱵᱟᱥ ᱨᱮᱱᱟᱜ ᱫᱚ ᱡᱚᱛᱚ ᱥᱮᱵᱟ ᱮᱢ ᱟᱠᱟᱱᱟ ᱟᱨ ᱚᱱᱟ ᱠᱚᱵᱚᱱ ᱵᱟᱰᱟᱭ ᱫᱟᱲᱮᱭᱟᱜ ᱠᱟᱱᱟ